ᱦᱮᱸ ᱡᱚᱦᱟᱨ ᱡᱚᱦᱟᱨ ᱚᱠᱚᱭ ᱵᱤᱱ ᱞᱟᱹᱭᱮᱫ ᱛᱟᱦᱮᱫ

ᱦᱮᱸ ᱟᱪᱪᱷᱟ ᱢᱟᱥᱮ ᱞᱟᱹᱭ ᱵᱤᱱ ᱦᱮᱸ ᱦᱮᱸ ᱦᱮᱸ ᱵᱟᱥ ᱵᱟᱥ ᱴᱷᱤᱠ ᱵᱤᱱ ᱵᱟᱲᱟᱭ ᱠᱟᱜᱼᱟ ᱚᱠᱚᱭ ᱟᱹᱞᱤᱧᱟ ᱠᱚᱱᱴᱟᱠᱴ ᱱᱟᱢᱵᱟᱨ ᱚᱠᱚᱭ ᱮᱢᱟᱫ ᱵᱤᱱᱟᱭ ᱚᱠᱟ ᱨᱮᱞᱤᱧ ᱚᱞ ᱠᱟᱜᱼᱟ

ᱦᱮᱸ ᱟᱫᱚ ᱠᱩᱲᱤ ᱜᱤᱫᱽᱨᱟᱹ ᱞᱟᱹᱜᱤᱫ ᱵᱤᱱ ᱦᱟᱛᱟᱣᱟ ᱥᱮ ᱠᱚᱲᱟ ᱜᱤᱫᱽᱨᱟᱹ ᱞᱟᱹᱜᱤᱫ ᱟᱪᱪᱷᱟ ᱮᱱᱠᱷᱟᱱ ᱫᱚ ᱚᱱᱟ ᱰᱩᱞᱩᱝ ᱜᱟᱹᱰᱤ ᱨᱮᱭᱟᱜ ᱫᱚ ᱫᱟᱢ ᱠᱚ ᱠᱩᱞᱤ ᱡᱤᱜᱟᱥ ᱞᱟᱜᱟᱛ ᱜᱮᱵᱤᱱ ᱯᱷᱳᱱ ᱟᱠᱟᱜᱼᱟ

ᱦᱮᱸ ᱦᱮᱸ ᱦᱮᱸ ᱚᱱᱟᱫᱚ ᱵᱤᱱ ᱰᱤᱡᱟᱭᱮᱱ ᱤᱫᱤ ᱠᱟᱛᱮᱫ ᱵᱤᱵᱷᱤᱱᱱᱚ ᱫᱟᱜ ᱫᱚ ᱤᱭᱟᱹᱜ ᱠᱟᱱᱟ ᱪᱟᱞᱟᱜ ᱠᱟᱱᱟ ᱦᱳᱭ ᱟᱫᱚ ᱱᱟᱦᱟᱜ ᱵᱤᱱ ᱟᱹᱵᱤᱱ ᱫᱚ ᱱᱟᱦᱟᱜ ᱚᱠᱟ ᱦᱤᱞᱳᱜ ᱵᱤᱱ ᱦᱤᱡᱩᱜ ᱠᱟᱱᱟ ᱟᱞᱮ ᱱᱚᱣᱟ ᱥᱟᱹᱨᱫᱤ ᱱᱟᱥᱮ ᱱᱟᱜ ᱚᱱᱟ ᱫᱳᱠᱟᱱ ᱛᱟᱹᱞᱤᱧ ᱵᱷᱤᱲ ᱫᱷᱟᱨᱟ ᱛᱟᱦᱮᱱᱟ ᱚᱠᱟ ᱦᱤᱞᱳᱜ ᱵᱤᱱ ᱦᱤᱡᱩᱜᱼᱟ ᱟᱪᱪᱷᱟ ᱟᱪᱪᱷᱟ ᱦᱳ ᱴᱷᱤᱠ ᱜᱮᱭᱟ ᱱᱟᱦᱟᱜ ᱦᱤᱡᱩᱜ ᱞᱟᱦᱟ ᱛᱮᱱᱟᱜ ᱱᱟᱦᱟᱜ ᱯᱷᱳᱱ ᱧᱚᱜ ᱵᱤᱱ ᱦᱮᱸ ᱟᱫᱚ ᱴᱷᱤᱠ ᱜᱮᱭᱟ ᱟᱫᱚ ᱚᱱᱮ ᱚᱱᱠᱟ ᱫᱟᱢ ᱠᱚ ᱦᱚᱸ ᱞᱤᱧ ᱞᱟᱹᱭ ᱟᱫ ᱵᱤᱱᱟ ᱦᱮᱸ ᱜᱚᱱᱚᱝ ᱠᱚᱢᱟ ᱚᱱᱠᱟ ᱞᱤᱧ ᱞᱟᱹᱭ ᱟᱫ ᱵᱤᱱᱟ ᱦᱟᱜ ᱢᱚᱰᱮᱞ ᱤᱫᱤ ᱠᱟᱛᱮᱫ ᱜᱮ ᱚᱱᱟ ᱫᱚ ᱜᱚᱱᱚᱝ ᱫᱚ ᱛᱟᱦᱮᱱ ᱠᱟᱱᱟ ᱦᱮᱸ ᱦᱳᱭ ᱟᱫᱚ ᱟᱹᱵᱤᱱ ᱱᱟᱦᱟᱜ ᱫᱳᱠᱟᱱ ᱛᱮᱵᱤᱱ ᱦᱤᱡᱩᱜ ᱠᱟᱱᱟ ᱱᱟᱦᱟᱜ ᱚᱱᱟ ᱦᱤᱥᱟᱹᱵ ᱫᱚ ᱟᱹᱵᱤᱱ ᱧᱮᱞ ᱵᱤᱱ ᱢᱚᱰᱮᱞ ᱵᱤᱱ ᱠᱩᱥᱤᱭᱟᱜᱼᱟ ᱦᱳᱭ ᱴᱷᱤᱠ ᱜᱮᱭᱟ ᱛᱚᱵᱮ ᱟᱹᱞᱤᱧ ᱱᱟᱥᱮᱱᱟᱜ ᱵᱷᱤᱲ ᱫᱷᱟᱨᱟ ᱨᱮ ᱢᱮᱱᱟᱜ ᱞᱤᱧᱟ ᱟᱫᱚ ᱟᱵᱤᱱ ᱱᱟᱦᱟᱜ ᱦᱤᱡᱩᱜ ᱦᱤᱞᱳᱜ ᱯᱷᱳᱱ ᱵᱤᱱ ᱱᱟᱦᱟᱜ

ᱦᱤᱡᱩᱜ ᱦᱤᱞᱳᱜ ᱮᱱ ᱦᱤᱞᱳᱜ ᱫᱚ ᱞᱟᱦᱟᱛᱮ ᱯᱷᱚᱱ ᱧᱚᱜ ᱵᱤᱱ ᱤᱱᱟᱹ ᱠᱷᱟᱱ ᱫᱚ ᱚᱱᱟ ᱞᱮᱠᱟᱱ ᱢᱚᱰᱮᱞ ᱞᱤᱧ ᱫᱮᱠᱷᱟᱣ ᱫᱟᱲᱮ ᱵᱤᱱᱟ